ᱯᱟᱹᱦᱤᱞ ᱫᱚ ᱵᱮᱝᱠ ᱨᱮᱭᱟᱜ ᱞᱮᱱᱫᱮᱱ ᱟᱹᱰᱤ ᱱᱟᱯᱟᱭ ᱵᱮᱵᱚᱥᱛᱟ ᱛᱟᱸᱦᱮ ᱠᱟᱱᱟ ᱟᱢ ᱴᱟᱠᱟᱢ ᱡᱚᱢᱟᱭ ᱥᱮᱢ ᱛᱩᱞᱟᱹᱣᱟ ᱟᱢ ᱵᱮᱝᱠᱮᱜᱤ ᱪᱟᱞᱟᱜ ᱦᱩᱭᱩᱜ ᱛᱟᱢᱟ ᱛᱟᱪᱟᱲᱟ ᱟᱢᱟᱜ ᱴᱟᱠᱟ ᱡᱚᱢᱟ ᱥᱮ ᱛᱩᱞᱟᱹᱣ ᱪᱮᱫᱜᱮ ᱵᱟᱝ ᱦᱩᱭᱩᱜ ᱠᱟᱱᱟ ᱮᱠᱷᱚᱱ ᱫᱚ ᱴᱚᱴᱟᱞᱜᱤ ᱩᱞᱴᱟᱹᱣ ᱟᱠᱟᱱᱟ ᱢᱚᱵᱟᱭᱤᱞ ᱢᱚᱵᱟᱭᱤᱞ ᱵᱚᱞᱮ ᱢᱚᱵᱟᱭᱤᱞᱛᱮ ᱞᱮᱱᱫᱮᱱ ᱦᱩᱭᱩᱜ ᱠᱟᱱᱟ ᱟᱨ ᱱᱤᱛᱚᱜ ᱟᱢ ᱵᱟᱱᱟᱨ ᱥᱮᱫᱜᱮ ᱡᱚᱫᱤᱢ ᱯᱟᱹᱛᱭᱟᱹᱣᱟᱜᱼᱟ ᱛᱟᱦᱚᱞᱮ ᱠᱷᱟᱡ ᱫᱚ ᱴᱷᱤᱠᱜᱮᱭᱟ ᱟᱨ ᱵᱟᱢ ᱯᱟᱹᱛᱭᱟᱹᱣᱟᱜ ᱟ ᱛᱟᱛᱮᱦᱚᱸ ᱚᱥᱩᱵᱤᱫᱷᱟ ᱫᱚ ᱢᱮᱱᱟᱜ ᱟᱠᱟᱫᱟ ᱪᱮᱫᱟᱜ ᱥᱮ ᱥᱚᱵᱥᱩᱢᱟᱹᱭ ᱴᱟᱠᱟᱱᱤᱭᱮ ᱦᱟᱱᱛᱮ ᱱᱟᱛᱮ ᱫᱟᱬᱟ ᱵᱟᱲᱟᱭ ᱟᱹᱰᱤ ᱢᱚᱡᱫᱚ ᱵᱟᱝ ᱵᱩᱡᱷᱟᱹᱜ ᱟ ᱟᱨ ᱢᱚᱵᱟᱭᱤᱞᱛᱮ ᱚᱱᱞᱟᱭᱤᱱ ᱛᱮ ᱥᱚᱵ ᱥᱚᱢᱚᱭᱟᱹᱭ ᱜᱮ ᱡᱚᱠᱷᱚᱱ ᱛᱚᱠᱷᱚᱱ ᱡᱟᱸᱦᱟᱛᱟᱦᱟᱜᱤ ᱡᱟᱦᱟᱸᱛᱤᱱᱟᱹᱜ ᱴᱟᱠᱟᱜᱤ ᱟᱢᱮᱢ ᱵᱮᱵᱚᱦᱟᱨ ᱫᱟᱲᱤᱭᱟᱜ ᱟ ᱥᱮ ᱦᱟᱱᱛᱮ ᱱᱟᱛᱮ ᱫᱟᱲᱤᱭᱟᱜ ᱟᱢ ᱛᱚᱵᱮ ᱱᱤᱭᱟᱹᱫᱚ ᱴᱷᱤᱠᱜᱤᱧ ᱵᱩᱡᱷᱟᱹᱣᱟ ᱱᱮᱛᱟᱨᱟᱜ ᱢᱚᱵᱟᱭᱤᱞ ᱞᱮᱱᱫᱮᱱ ᱛᱮ ᱚᱱᱞᱟᱭᱤᱱ ᱵᱮᱵᱚᱦᱟᱨ ᱦᱚᱸ ᱴᱷᱤᱠᱜᱮᱭᱟ